ᱵᱟᱯᱞᱟ ᱫᱚ ᱟᱵᱚ ᱥᱟᱱᱛᱟᱲ ᱥᱚᱢᱟᱡᱽ ᱨᱮᱫᱚ ᱚᱱᱠᱟ ᱞᱟᱹᱭ ᱞᱮᱠᱷᱟᱱ ᱫᱚ ᱟᱹᱰᱤᱜᱟᱱ ᱯᱨᱚᱠᱟᱨ ᱨᱮᱱᱟᱜ ᱵᱟᱯᱞᱟ ᱢᱮᱱᱟᱜᱼᱟ ᱡᱮᱢᱚᱱ ᱫᱟᱜ ᱵᱟᱯᱞᱟ ᱦᱳᱭᱱᱟ ᱟᱨ ᱥᱟᱸᱜᱮ ᱵᱟᱹᱨᱭᱟᱹᱛ ᱟᱛᱮᱫ ᱵᱟᱯᱞᱟ ᱦᱩᱭᱱᱟ ᱚᱱᱟ ᱯᱚᱨᱮᱛᱮ ᱟᱨᱚ ᱵᱟᱯᱞᱟ ᱢᱟᱲᱟᱝᱛᱮ ᱩᱞ ᱵᱟᱯᱞᱟ ᱦᱩᱭᱩᱜᱼᱟ ᱥᱮᱛᱟ ᱵᱟᱯᱞᱟ ᱦᱩᱭᱩᱜᱼᱟ ᱡᱟᱦᱟᱸ ᱫᱚ ᱚᱱᱟ ᱠᱚᱦᱚᱸ ᱟᱵᱚ ᱥᱚᱢᱟᱡᱽ ᱨᱮ ᱢᱮᱱᱟᱜᱼᱟ ᱛᱚ ᱚᱱᱟ ᱠᱚᱦᱚᱸ ᱵᱟᱯᱞᱟ ᱨᱮᱜᱮ ᱞᱮᱠᱷᱟᱜᱼᱟ ᱟᱨ ᱥᱟᱸᱜᱮ ᱵᱟᱹᱨᱭᱟᱹᱛ ᱵᱟᱯᱞᱟ ᱡᱮᱢᱚᱱ ᱫᱩᱭᱟᱹᱨ ᱵᱟᱯᱞᱟ ᱟᱹᱰᱤᱜᱟᱱ ᱚᱱᱠᱟᱜᱮ ᱵᱟᱯᱞᱟ ᱢᱮᱱᱟᱜᱼᱟ ᱛᱚ ᱥᱟᱱᱛᱟᱲ ᱥᱚᱢᱟᱡᱽ ᱨᱮᱫᱚ ᱵᱷᱤᱱᱟᱹ ᱵᱷᱤᱱᱟᱹ ᱵᱟᱯᱞᱟ ᱢᱮᱱᱟᱜᱼᱟ ᱱᱚᱣᱟ ᱠᱚ ᱢᱩᱫᱽ ᱨᱮᱫᱚ ᱡᱮᱛᱮ ᱠᱷᱚᱱ ᱱᱟᱯᱟᱭ ᱡᱩᱫᱤ ᱵᱚᱱ ᱞᱟᱹᱭᱟᱵᱚᱱ ᱮᱱᱠᱷᱟᱱ ᱫᱚ ᱥᱟᱸᱜᱮ ᱵᱟᱹᱨᱭᱟᱹᱛ ᱵᱟᱯᱞᱟᱜᱮ ᱱᱟᱯᱟᱭᱟ ᱪᱤᱠᱟᱹᱛᱮ ᱟᱹᱰᱤᱦᱚᱲ ᱚᱸᱰᱮ ᱫᱚ ᱵᱟᱹᱨᱭᱟᱹᱛ ᱞᱮᱠᱟ ᱛᱮᱠᱚ ᱪᱟᱞᱟᱜ ᱟᱠᱚ ᱢᱟᱺᱡᱷᱤ ᱢᱚᱬᱮ ᱠᱚ ᱛᱟᱦᱮᱱᱟ ᱠᱚ ᱚᱲᱟᱜ ᱦᱚᱲ ᱠᱚ ᱛᱟᱦᱮᱱᱟ ᱠᱚ ᱯᱮᱲᱟ ᱯᱚᱨᱵᱷᱩ ᱠᱚ ᱛᱟᱦᱮᱱᱟ ᱠᱚ ᱡᱮᱛᱮ ᱠᱚᱜᱮ ᱠᱚ ᱛᱟᱦᱮᱱᱟ ᱠᱚ ᱛᱚ ᱥᱟᱸᱜᱮ ᱵᱟᱹᱨᱭᱟᱹᱛ ᱵᱟᱯᱞᱟᱜᱮ ᱠᱟᱹᱡ ᱠᱩᱥᱤ ᱨᱟᱹᱥᱠᱟᱹ ᱫᱚ ᱵᱟᱹᱲᱛᱤ ᱵᱩᱡᱷᱟᱹᱜᱼᱟ ᱛᱚ ᱚᱱᱟᱜᱮ ᱵᱟᱯᱞᱟ ᱫᱚ ᱟᱨ ᱵᱟᱝᱠᱷᱟᱱᱢᱟ ᱵᱟᱯᱞᱟ ᱫᱚ ᱱᱤᱝᱠᱟᱹ ᱡᱮᱢᱚᱱ ᱫᱩᱣᱟᱹᱨ ᱤᱛᱩᱫ ᱥᱤᱸᱫᱩᱨ ᱵᱟᱯᱞᱟ ᱦᱚᱸ ᱚᱱᱟᱦᱚᱸ ᱱᱟᱯᱟᱭ ᱜᱮᱭᱟ ᱟᱨ ᱵᱟᱝ ᱠᱷᱟᱱ ᱫᱚ ᱨᱟᱺᱦᱤ ᱪᱟᱹᱣᱰᱟᱹᱞ ᱵᱟᱯᱞᱟ ᱦᱚᱸ ᱱᱟᱯᱟᱭ ᱜᱮᱭᱟ ᱛᱚ ᱡᱮᱛᱮ ᱠᱷᱚᱱ ᱥᱚᱨᱮᱥ ᱵᱟᱯᱞᱟ ᱫᱚ ᱤᱧᱟᱹᱜ ᱢᱮᱱᱛᱮᱫᱚᱧ ᱢᱮᱱᱟ ᱥᱟᱸᱜᱮ ᱵᱟᱹᱨᱭᱟᱹᱛ ᱵᱟᱯᱞᱟ ᱚᱱᱟ ᱨᱮᱫᱚ ᱡᱮᱛᱮ ᱜᱮ ᱥᱩᱢ ᱨᱟᱹᱥᱠᱟᱹ ᱨᱮᱠᱚ ᱛᱟᱦᱮᱱᱟ ᱠᱚ ᱟᱨ ᱡᱚᱛᱚᱜᱮ ᱱᱟᱯᱟᱭ ᱠᱚ ᱟᱹᱭᱠᱟᱹᱣ ᱟᱠᱚ ᱵᱟᱯᱞᱟ ᱦᱚᱸ ᱠᱟᱹᱡ ᱢᱟᱱᱮ ᱜᱟᱹᱦᱩᱞ ᱫᱷᱟᱨᱟ ᱥᱮᱬᱟ ᱫᱷᱟᱨᱟ ᱵᱟᱯᱞᱟ ᱦᱩᱭᱩᱜᱼᱟ ᱛᱚ ᱚᱱᱟᱜᱮ ᱟᱵᱚ ᱥᱚᱢᱟᱡᱽ ᱨᱮ ᱟᱹᱰᱤ ᱞᱮᱠᱟᱱ ᱵᱟᱯᱞᱟ ᱢᱮᱱᱟᱜᱼᱟ ᱢᱮᱱᱠᱷᱟᱱ ᱡᱚᱛᱚᱠᱷᱚᱱ ᱥᱚᱨᱮᱥ ᱵᱟᱯᱞᱟ ᱫᱚ ᱥᱟᱸᱜᱮ ᱵᱟᱹᱨᱭᱟᱹᱛ ᱵᱟᱯᱞᱟᱜᱮ ᱟᱨ ᱚᱱᱟ ᱯᱚᱨᱮᱛᱮ ᱫᱩᱣᱟᱹᱨ ᱤᱛᱩᱫ ᱥᱤᱸᱫᱩᱨ ᱵᱟᱯᱞᱟ ᱚᱱᱟ ᱯᱚᱨᱮᱛᱮ ᱚᱱᱟ ᱯᱚᱨᱮᱛᱮ ᱟᱨᱦᱚᱸ ᱚᱱᱠᱟᱱᱟᱜᱼᱜᱮ ᱦᱩᱰᱤᱧ ᱦᱩᱰᱤᱧ ᱵᱟᱯᱞᱟ ᱠᱚ ᱢᱮᱱᱟᱜᱼᱟ ᱛᱚ ᱩᱱᱟᱹᱜ ᱫᱚ ᱵᱟᱹᱧ ᱞᱟᱹᱭ ᱜᱟᱱ ᱠᱮᱭᱟ ᱛᱚ ᱡᱟᱠ ᱡᱟᱦᱟᱧ ᱵᱟᱲᱟᱭᱟ ᱤᱧ ᱥᱟᱸᱜᱮ ᱵᱟᱹᱨᱭᱟᱹᱛ ᱵᱟᱯᱞᱟᱜᱮ ᱵᱮᱥᱟ